ᱦᱮᱞᱳ ᱚᱠᱚᱭᱮᱢ ᱞᱟᱹᱭᱮᱫᱼᱟ ᱦᱮᱸ ᱦᱮᱸ ᱦᱳᱭ ᱪᱮᱫ ᱚᱥᱩᱵᱤᱫᱷᱟ ᱠᱚ ᱦᱮᱸ ᱥᱚᱨᱠᱟᱨᱤ ᱦᱟᱥᱯᱟᱛᱟᱞ ᱨᱮᱫᱚ ᱥᱩᱵᱤᱫᱷᱟ ᱢᱮᱱ ᱛᱮᱫᱚ ᱡᱚᱛᱚᱜᱮ ᱢᱮᱱᱟᱜᱼᱟ ᱡᱟᱦᱟᱸ ᱞᱮᱠᱟᱱᱟᱜ ᱜᱮᱵᱤᱱ ᱠᱷᱚᱡᱟ ᱚᱱᱟᱜᱮ ᱚᱨᱩᱱ ᱯᱩᱨᱚᱱ ᱢᱮᱱᱟᱜ ᱜᱮᱭᱟ ᱨᱟᱱ ᱠᱚᱦᱚᱸ ᱦᱮᱸ ᱡᱚᱛᱚ ᱧᱟᱢᱚᱜᱼᱟ ᱚᱱᱠᱟ ᱢᱤᱫ ᱵᱟᱨ ᱤᱭᱟᱹ ᱠᱚᱫᱚ ᱠᱤᱨᱤᱧ ᱦᱩᱭᱩᱜᱼᱟ ᱵᱟᱦᱚᱨᱮ ᱠᱷᱚᱱ ᱦᱚᱸ ᱦᱮᱸ ᱢᱮᱱᱟᱜᱼᱟ ᱦᱮᱸ ᱵᱮᱵᱚᱥᱛᱷᱟ ᱢᱮᱱᱟᱜᱼᱟ ᱡᱚᱫᱤ ᱠᱚᱞ ᱞᱮᱠᱷᱟᱱ ᱜᱮᱵᱤᱱ ᱜᱟᱹᱰᱤ ᱪᱟᱞᱟᱜᱼᱟ ᱮᱢᱵᱩᱞᱮᱱᱥ ᱮᱱᱠᱷᱟᱱ ᱩᱱᱤ ᱦᱚᱨ ᱫᱤᱥᱟᱹ ᱮᱢᱟᱭ ᱵᱮᱱ ᱜᱮ ᱟᱹᱵᱤᱱᱟᱜ ᱚᱲᱟᱜ ᱫᱷᱟᱹᱨᱤᱡ ᱥᱮᱴᱮᱨᱚᱜᱼᱟ ᱮᱠᱥᱚ ᱟᱴ ᱦᱳᱭ ᱚᱥᱩᱵᱤᱫᱷᱟ ᱵᱚᱞᱛᱮ ᱫᱚ ᱵᱟᱹᱪᱩᱜᱼᱟ ᱟᱯᱮ ᱯᱮᱥᱮᱱᱴ ᱜᱮ ᱡᱟᱦᱟᱸ ᱞᱮᱠᱟ ᱨᱳᱜᱽ ᱟᱯᱮ ᱚᱱᱟ ᱦᱤᱥᱟᱹᱵ ᱜᱮ ᱪᱮᱠᱟᱯ ᱦᱩᱭᱩᱜᱼᱟ ᱚᱱᱟ ᱦᱤᱥᱟᱹᱵ ᱜᱮ ᱨᱟᱱ ᱠᱚᱦᱚᱸ ᱮᱢᱚᱜ ᱦᱩᱭᱩᱜᱼᱟ ᱦᱮᱸ ᱡᱚᱛᱚᱜᱮ ᱥᱩᱵᱤᱫᱷᱟ ᱢᱮᱱᱟᱜᱼᱟ ᱦᱳᱭ ᱦᱳᱭ ᱠᱚᱞ ᱵᱤᱱ ᱦᱟᱸᱜ ᱤᱱᱟᱹᱠᱷᱟᱱ ᱜᱮ ᱜᱟᱹᱰᱤ ᱪᱟᱞᱟᱜᱼᱟ ᱦᱟᱸᱜ ᱟᱫᱚ ᱚᱱᱟ ᱫᱤᱥᱟᱹ ᱦᱚᱨ ᱫᱤᱥᱟᱹ ᱮᱢᱟᱣᱟᱭ ᱠᱷᱟᱡ ᱜᱮ ᱚᱱᱟᱛᱮ ᱥᱮᱴᱮᱨᱚᱜ ᱟᱭ ᱟᱫᱚᱭ ᱟᱹᱜᱩ ᱵᱮᱱᱟ ᱴᱷᱤᱠ ᱜᱮᱭᱟ ᱛᱟᱦᱚᱞᱮ ᱦᱤᱡᱩᱜ ᱵᱮᱱ ᱦᱮᱸ ᱦᱳᱭ